ᱢᱤᱫᱴᱟᱝ ᱚᱱᱚᱭᱦᱟᱹᱨ ᱥᱟᱸᱜᱷᱟᱲ ᱴᱨᱤᱯ ᱟᱨ ᱵᱟᱝ ᱫᱟᱲᱮᱭᱟᱱ ᱠᱟ ᱢᱤ ᱨᱮᱭᱟᱜ ᱵᱚᱨᱱᱚᱱ ᱤᱧ ᱮᱢ ᱫᱟᱲᱮᱭᱟᱜᱼᱟ ᱤᱧ ᱢᱤᱛ ᱚᱠᱛᱮ ᱢᱤᱫ ᱨᱟᱹᱥᱠᱟᱹ ᱨᱚᱢᱚᱡᱽ ᱟᱠᱷᱚᱲᱟ ᱥᱟᱞᱟᱜ ᱡᱚᱯᱲᱟᱣ ᱤᱧ ᱛᱟᱦᱮ ᱠᱟᱱᱟ ᱟᱞᱮ ᱞᱮ ᱥᱮᱱ ᱞᱮᱱᱟ ᱯᱩᱨᱩᱞᱤᱭᱟᱹ ᱦᱚᱱᱚᱛ ᱛᱮ ᱟᱞᱮ ᱯᱩᱨᱩᱞᱤᱭᱟᱹ ᱯᱩᱨᱩᱞᱤᱭᱟᱹ ᱦᱚᱱᱚᱛ ᱛᱮ ᱥᱮᱱ ᱠᱟᱛᱮᱫ ᱚᱸᱰᱮ ᱟᱞᱮᱭᱟᱜ ᱡᱟ ᱠᱟᱨᱫᱷᱟᱹᱱᱤ ᱚᱱᱟᱞᱮ ᱩᱫᱩᱜᱽ ᱠᱮᱫᱟ ᱩᱫᱩᱜᱽ ᱛᱟᱭᱚᱢ ᱚᱲᱟᱜ ᱛᱮᱞᱮ ᱨᱩᱭᱟᱹᱲ ᱠᱟᱱᱟ ᱱᱚᱣᱟ ᱤᱱ ᱚᱠᱛᱮ ᱚᱲᱟᱜ ᱠᱷᱚᱱ ᱨᱩᱭᱟᱹᱲ ᱡᱚᱠᱷᱮᱡ ᱢᱤᱫ ᱮᱠᱥᱤᱰᱮᱱᱴ ᱥᱮ ᱢᱤᱫ ᱚᱜᱷᱚᱴᱚᱱ ᱜᱷᱚᱴᱚᱱᱟ ᱜᱷᱚᱴᱟᱣ ᱞᱮᱱᱟ ᱡᱟᱦᱟᱸ ᱛᱮ ᱤᱧ ᱟᱹᱰᱤᱜᱟᱱ ᱤᱧ ᱥᱮᱬᱟ ᱫᱟᱲᱮ ᱠᱟᱫᱟᱧ ᱥᱮᱧ ᱵᱩᱡᱽ ᱫᱟᱲᱮ ᱠᱟᱫᱟ ᱥᱮ ᱤᱧᱟᱹᱜ ᱵᱚᱛᱚᱨ ᱥᱮ ᱤᱧᱟᱹᱜ ᱡᱤᱭᱚᱱ ᱨᱮᱱᱟᱜ ᱠᱤᱪᱷᱩ ᱵᱚᱛᱚᱨ ᱦᱟᱱᱟᱜ ᱛᱚᱠᱚ ᱚᱸᱰᱮ ᱯᱟᱨᱚᱢ ᱟᱠᱟᱱᱟ ᱟᱨ ᱚᱱᱟ ᱴᱨᱤᱯᱷ ᱵᱟᱝᱠᱷᱟᱱ ᱡᱟᱦᱟᱸ ᱥᱟᱸᱜᱷᱟᱨ ᱚᱱᱟ ᱢᱤᱫᱴᱟᱝ ᱩᱱᱩᱭᱦᱟᱹᱨ ᱞᱮᱠᱟᱱᱟᱜ ᱜᱮ ᱛᱟᱦᱮᱸ ᱠᱟᱱᱟ ᱟᱨ ᱱᱚᱭᱟ ᱥᱟᱸᱜᱷᱟᱨ ᱥᱮ ᱱᱟᱹᱭᱦᱟᱹᱨ ᱞᱮᱠᱟᱱᱟᱜ ᱴᱨᱤᱯ ᱛᱟᱞᱟ ᱛᱮᱜᱮ ᱟᱹᱰᱤᱜᱟᱱ ᱟᱨ ᱠᱟᱛᱷᱟᱧ ᱥᱮᱬᱟᱣ ᱠᱟᱫᱟ ᱥᱮᱧ ᱵᱩᱡᱽ ᱫᱟᱲᱮ ᱟᱠᱟᱫᱟ ᱟᱨ ᱠᱤᱪᱷᱩ ᱵᱚᱛᱚᱨ ᱦᱚᱧ ᱯᱟᱨᱚᱢ ᱟᱠᱟᱫᱟ